ᱤᱧᱟᱹᱜ ᱢᱤᱫᱴᱮᱱ ᱚᱞ ᱯᱚᱛᱚᱵᱽ ᱫᱚ ᱦᱩᱭᱩᱜ ᱠᱟᱱᱟ ᱚᱱᱟ ᱫᱚ ᱦᱩᱭᱩᱜ ᱠᱟᱱᱟ ᱢᱟᱹᱱᱢᱤ ᱠᱚ ᱛᱟᱭᱱᱚᱢᱮᱱ ᱱᱚᱣᱟ ᱯᱚᱛᱚᱵᱽ ᱫᱚ ᱤᱧ ᱚᱞ ᱟᱠᱟᱫᱟ ᱟᱹᱰᱤᱜᱟᱱ ᱯᱚᱛᱚᱵᱽ ᱠᱚ ᱯᱟᱲᱦᱟᱣ ᱠᱟᱛᱮᱜ ᱤᱧᱟᱹᱜ ᱡᱟᱦᱟᱸ ᱦᱩᱫᱤᱥ ᱤᱧᱟᱹᱜ ᱡᱟᱦᱟᱸ ᱪᱤᱱᱛᱟᱹ ᱵᱷᱟᱵᱽᱱᱟ ᱠᱟᱛᱮᱜ ᱤᱧ ᱱᱚᱣᱟ ᱯᱨᱚᱛᱷᱚᱢ ᱤᱧ ᱚᱞ ᱠᱟᱫᱟ ᱛᱳ ᱱᱚᱣᱟ ᱯᱚᱛᱚᱵᱽ ᱚᱞ ᱠᱟᱛᱮᱜ ᱤᱧ ᱱᱚᱣᱟ ᱯᱚᱛᱚᱵᱽ ᱥᱤᱱᱮᱢᱟ ᱟᱠᱟᱨ ᱛᱮ ᱤᱧ ᱡᱩᱫᱤᱧ ᱵᱮᱱᱟᱣᱟ ᱛᱚᱵᱮ ᱠᱷᱟᱱ ᱤᱧ ᱦᱟᱸᱜ ᱦᱟᱯᱮᱱ ᱫᱤᱱᱨᱮ ᱱᱚᱣᱟ ᱱᱚᱣᱟ ᱯᱚᱛᱚᱵᱽ ᱤᱧ ᱴᱮᱞᱤᱠᱟᱥᱴᱟ ᱚᱱᱟ ᱛᱟᱭᱱᱚᱢ ᱱᱚᱣᱟ ᱯᱚᱛᱚᱵᱽ ᱤᱧ ᱯᱟᱵᱞᱤᱥᱴᱟ